ᱥᱚᱝᱥᱟᱨ ᱥᱩᱫᱩ ᱜᱚ ᱵᱟᱵᱟ ᱟᱭᱩ ᱵᱟᱯᱞᱟ ᱠᱟᱛᱮᱫ ᱡᱮ ᱥᱚᱝᱥᱟᱨ ᱠᱚ ᱵᱮᱱᱟᱣᱟ ᱚᱱᱟ ᱫᱚ ᱥᱚᱝᱥᱟᱨᱟᱜ ᱟᱭᱢᱟ ᱫᱟᱭ ᱫᱟᱭᱤᱛᱛᱚ ᱛᱟᱦᱮᱸᱱᱟ ᱡᱮᱴᱟ ᱡᱮ ᱧᱮᱞ ᱠᱟᱱᱟ ᱡᱮ ᱢᱤᱜᱴᱮᱡ ᱜᱚᱜᱚ ᱢᱟᱱᱮ ᱜᱚᱜᱚ ᱟᱭᱩ ᱦᱚᱲ ᱡᱮ ᱥᱮᱛᱟᱜ ᱵᱮᱲᱟ ᱵᱮᱨᱮᱜ ᱠᱟᱛᱮᱫ ᱢᱟᱱᱮ ᱢᱟᱱᱮ ᱡᱟᱦᱟᱸᱱᱟᱜ ᱧᱤᱫᱟᱹ ᱨᱮᱱᱟᱜ ᱠᱤᱪᱨᱤᱜ ᱯᱟᱞᱴᱟᱣ ᱠᱟᱛᱮᱜ ᱢᱟᱹᱰᱟᱞᱤ ᱜᱩᱨᱤᱡ ᱛᱮ ᱢᱟᱹᱰᱟᱞᱤ ᱛᱟ ᱯᱚᱨ ᱱᱤᱡᱮᱨᱟᱜ ᱱᱤᱡᱮ ᱥᱟᱯᱟ ᱠᱟᱛᱮᱫ ᱫᱟᱠᱟ ᱩᱛᱩ ᱤᱥᱤᱱ ᱛᱟᱯᱚᱨ ᱡᱚᱢ ᱤᱥᱤᱱ ᱠᱤᱪᱷᱩᱜᱟᱱ ᱜᱚᱜᱚᱣᱟᱜ ᱧᱮᱞ ᱟᱠᱟᱫᱟᱧ ᱛᱮᱢᱚᱱ ᱚᱲᱟᱜ ᱨᱮᱱ ᱵᱟᱵᱟ ᱦᱚᱲᱟᱜ ᱵᱟᱵᱟ ᱛᱟᱠᱚᱣᱟᱜ ᱦᱚᱸ ᱢᱮᱛᱟᱜ ᱩᱱᱠᱩ ᱫᱚ ᱥᱮᱴᱟ ᱵᱟᱠᱚ ᱠᱟᱢᱤᱭᱟ ᱠᱤᱱᱛᱩ ᱠᱚᱲᱟ ᱦᱚᱯᱚᱱᱟᱜ ᱵᱟ ᱵᱟᱵᱟ ᱦᱚᱲᱟᱜ ᱡᱮ ᱥᱮᱛᱟᱜ ᱨᱮ ᱵᱮᱨᱮᱫ ᱠᱟᱛᱮᱫ ᱢᱟᱱᱮ ᱡᱚᱜ ᱜᱤᱰᱤ ᱢᱳᱰᱳᱞᱤ ᱵᱟᱫᱽ ᱫᱤᱭᱮ ᱡᱮᱴᱟ ᱡᱚᱛᱚᱱᱟᱜ ᱠᱟᱢᱤ ᱞᱮᱠᱟ ᱛᱟᱦᱮᱸᱱᱟ ᱡᱮᱢᱚᱱ ᱢᱟᱴᱷ ᱪᱟᱞᱟᱣ ᱞᱮᱱ ᱠᱷᱟᱱ ᱢᱟᱴᱷ ᱵᱟ ᱠᱟᱹᱢᱤ ᱪᱟᱞᱟᱣ ᱞᱮᱱ ᱠᱷᱟᱡ ᱥᱮ ᱠᱟᱹᱢᱤ ᱥᱟᱯᱲᱟᱣ ᱠᱟᱛᱮᱫ ᱫᱟᱠᱟ ᱨᱮ ᱜᱚᱜᱚ ᱦᱚᱲ ᱢᱟᱱᱮ ᱵᱟᱵᱟᱣᱟᱜ ᱴᱤᱯᱤᱱ ᱨᱮ ᱫᱟᱠᱟ ᱵᱷᱚᱨᱟᱣ ᱠᱟᱛᱮᱫ ᱥᱮ ᱵᱟᱵᱟ ᱠᱟᱹᱢᱤ ᱪᱟᱞᱟᱜ ᱠᱟᱱᱟᱭ ᱴᱤᱯᱤᱱ ᱨᱮ ᱫᱟᱠᱟ ᱥᱟᱵ ᱠᱟᱛᱮᱜ ᱥᱮᱨᱚᱠᱚᱢ ᱡᱮᱢᱚᱱᱤᱧ ᱧᱮᱞ ᱵᱟᱲᱟᱣ ᱠᱟᱫᱟ ᱛᱮᱢᱚᱱ ᱮᱴᱟᱜ ᱦᱩᱭᱮᱱ ᱢᱟᱱᱮ ᱱᱟᱱᱟ ᱨᱚᱠᱚᱢ ᱱᱚᱣᱟ ᱯᱟᱥᱱᱟᱣ ᱵᱟᱲᱟ ᱠᱟᱱᱟ ᱡᱮ ᱤᱧᱟᱹᱜ ᱫᱤᱠ ᱛᱷᱮᱠᱮ ᱧᱮᱞ ᱵᱟᱲᱟ ᱟᱠᱟᱫᱟ ᱮᱠᱷᱚᱱ ᱠᱟᱨ ᱡᱮ ᱮᱠᱠᱷᱚᱱᱠᱟᱨ ᱫᱤᱱ ᱨᱮ ᱡᱮᱴᱟ ᱦᱩᱭᱩᱜ ᱠᱟᱱᱟ ᱢᱤᱫᱴᱮᱡ ᱜᱚᱜᱚ ᱦᱚᱲ ᱥᱩᱫᱩ ᱢᱟᱱᱮ ᱪᱩᱞᱦᱟᱹ ᱫᱟᱠᱟᱨᱮ ᱤᱥᱤᱱ ᱤᱥᱤᱱ ᱠᱟᱛᱮᱫ ᱵᱟ ᱢᱟᱱᱮ ᱩᱛᱩ ᱫᱟᱠᱟ ᱠᱟᱛᱮᱫ ᱡᱮ ᱥᱩᱫᱩ ᱥᱚᱝᱥᱟᱨ ᱵᱟ ᱚᱲᱟᱜ ᱨᱮ ᱥᱩᱫᱩ ᱛᱟᱦᱮᱸᱱ ᱠᱟᱱᱟ ᱛᱟ ᱵᱟᱝ ᱡᱮ ᱜᱚᱜᱚ ᱟᱭᱩ ᱦᱚᱲ ᱢᱟᱱᱮ ᱯᱟᱲᱦᱟᱣ ᱠᱟᱛᱮᱫ ᱡᱤᱵᱚᱱ ᱨᱮ ᱢᱟᱱᱮ ᱩᱱᱱᱚᱛᱤᱭ ᱮᱫᱟᱭ ᱢᱟᱱᱮ ᱯᱟᱲᱦᱟᱣ ᱠᱟᱛᱮᱫ ᱢᱤᱫᱴᱮᱡ ᱴᱤᱪᱟᱨᱮ ᱦᱩᱭᱩᱜ ᱠᱟᱱᱟ ᱛᱟᱨ ᱥᱚᱸᱜᱮ ᱟᱭᱢᱟ ᱨᱚᱠᱚᱢ ᱯᱩᱞᱤᱥ ᱛᱟ ᱯᱚᱨ ᱟᱭᱢᱟ ᱨᱚᱠᱚᱢ ᱠᱚ ᱦᱩᱭᱩᱜ ᱠᱟᱱᱟ ᱥᱚᱝᱥᱟᱨ ᱥᱚᱝᱥᱟᱨ ᱪᱟᱞᱟᱣ ᱥᱚᱸᱜᱮ ᱥᱚᱸᱜᱮᱛᱮ ᱱᱚᱝᱠᱟ ᱠᱚ ᱠᱟᱢᱤᱭᱮᱫᱟ ᱟᱨ ᱥᱩᱫᱩ ᱡᱮ ᱜᱚᱜᱚ ᱚᱱᱟ ᱠᱚ ᱟᱸᱡᱚᱢ ᱟᱠᱟᱫᱟ ᱡᱮ ᱵᱟᱵᱟ ᱦᱚᱲ ᱵᱟ ᱠᱚᱲᱟ ᱦᱚᱲ ᱥᱩᱫᱩ ᱥᱚᱝᱥᱟᱨ ᱜᱮ ᱩᱱᱠᱩ ᱠᱚ ᱯᱚᱭᱥᱟ ᱠᱚ ᱩᱱᱠᱩ ᱛᱮᱜᱮ ᱠᱚ ᱴᱟᱱᱟᱣᱟ ᱛᱟ ᱵᱟᱝ ᱜᱚᱜᱚ ᱦᱚᱸ ᱥᱚᱝᱥᱟᱨ ᱨᱮ ᱟᱭᱢᱟ ᱫᱟᱭᱤᱛᱛᱚ ᱛᱟᱦᱮᱸᱱᱟ ᱛᱟᱨ ᱢᱚᱫᱽᱫᱷᱮᱧ ᱞᱟᱹᱭᱟ ᱡᱮ ᱫᱩ ᱵᱟᱨ ᱦᱚᱲᱟᱜ ᱜᱮ ᱥᱚᱢᱟᱱ ᱚᱫᱷᱤᱠᱟᱨ ᱫᱚ ᱦᱮᱱᱟᱜᱼᱟ ᱥᱚᱝᱥᱟᱨ ᱨᱮ